ᱦᱮᱸ ᱦᱮᱞᱳ ᱨᱟᱭ ᱥᱟᱭᱵᱟᱨ ᱠᱮᱯᱷᱮ ᱟᱪᱪᱷᱟ ᱦᱚᱸ ᱚ ᱟᱹᱞᱤᱧᱟᱜ ᱱᱟᱥᱮᱱᱟᱜ ᱟᱹᱞᱤᱧ ᱫᱤᱠᱠᱚᱛ ᱢᱮᱱᱟᱜᱼᱟ ᱟᱹᱞᱤᱧ ᱡᱟᱦᱟᱸ ᱢᱤᱫᱴᱤᱡ ᱢᱟᱨᱮᱱᱟᱜ ᱞᱤᱧ ᱠᱷᱩᱞᱟᱹᱣ ᱞᱮᱜᱼᱟ ᱥᱟᱭᱵᱟᱨ ᱤᱭᱟᱹᱛᱮ ᱥᱟᱭᱵᱟᱨᱤᱧ ᱢᱮᱱᱫᱟ ᱢᱮᱞ ᱛᱟᱹᱞᱤᱧ ᱚᱱᱟ ᱢᱮᱞ ᱚᱱᱟ ᱢᱮᱞ ᱨᱮ ᱦᱚᱲ ᱠᱚᱠᱚ ᱵᱷᱮᱡᱟ ᱟᱹᱞᱤᱧ ᱠᱟᱱᱟ ᱟᱹᱰᱤ ᱜᱟᱱ ᱟᱨ ᱠᱚ ᱢᱮᱛᱟ ᱞᱤᱧ ᱠᱟᱱᱟ ᱟᱢᱟᱜ ᱢᱮᱞ ᱨᱮᱞᱮ ᱵᱷᱮᱡᱟ ᱟᱠᱟᱫᱼᱟ ᱦᱳᱭ ᱦᱳᱭ ᱟᱫᱚ ᱚᱱᱟ ᱱᱤᱛᱚᱜ ᱚᱱᱟᱨᱮ ᱵᱟᱹᱞᱤᱧ ᱧᱟᱢ ᱫᱟᱲᱮᱭᱟᱜ ᱠᱟᱱᱟ ᱚᱱᱟ ᱢᱮᱞ ᱨᱮ ᱟᱹᱞᱤᱧ ᱡᱟᱦᱟᱸ ᱞᱤᱧ ᱠᱷᱩᱞᱟᱹᱣ ᱞᱟᱜᱼᱟ ᱢᱟᱨᱮᱱᱟᱜ ᱢᱮᱞ ᱚᱱᱟ ᱢᱮᱞ ᱨᱮ ᱦᱳᱭ ᱱᱤᱛᱚᱜ ᱱᱟᱦᱟᱸᱜ ᱡᱟᱦᱟᱸ ᱛᱤᱱᱟᱹᱜ ᱜᱮ ᱢᱮᱞ ᱠᱚ ᱵᱷᱮᱡᱟ ᱟᱹᱞᱤᱧ ᱠᱟᱱᱟ ᱟᱹᱞᱤᱧ ᱞᱤᱧ ᱪᱮᱠ ᱮᱫ ᱨᱮᱦᱚᱸ ᱚᱸᱰᱮ ᱵᱟᱹᱞᱤᱧ ᱧᱟᱢᱮᱜᱼᱟ

ᱦᱳᱭ ᱦᱳᱭ ᱱᱟᱣᱟᱱᱟᱜ ᱱᱟᱣᱟᱱᱟᱜ ᱞᱤᱧ ᱠᱷᱩᱞᱟᱹᱣ ᱠᱮᱜᱼᱟ ᱤᱼᱢᱮᱞ ᱚᱱᱟ ᱚᱱᱟ ᱨᱮᱦᱚᱸ ᱟᱫᱚ ᱪᱮᱫ ᱪᱤᱠᱟᱹᱭ ᱦᱩᱭᱩᱜᱼᱟ ᱮᱱᱛᱮᱫ ᱦᱳᱭ ᱦᱳᱭ ᱦᱳᱭ ᱦᱳᱭ ᱵᱟᱹᱞᱤᱧ ᱵᱟᱹᱞᱤᱧ ᱧᱟᱢᱮᱜᱼᱟ ᱟᱹᱞᱤᱧ ᱡᱟᱦᱟᱸ ᱠᱚ ᱢᱮᱛᱟᱞᱤᱧ ᱠᱟᱱᱟ ᱟᱹᱵᱤᱱ ᱴᱷᱮᱱ ᱞᱤᱧ ᱵᱷᱮᱡᱟ ᱟᱠᱟᱫᱼᱟ ᱞᱮᱠᱤᱱ ᱵᱟᱹᱞᱤᱧ ᱧᱟᱢᱮᱜᱼᱟ ᱚᱱᱟ ᱫᱚ ᱟᱯᱮ ᱯᱮ ᱠᱚᱨᱟᱣ ᱟᱠᱟᱫᱼᱟ ᱛᱚ ᱟᱪᱪᱷᱟ ᱟᱪᱪᱷᱟ ᱦᱚᱸ ᱦᱚᱸ ᱦᱚᱸ ᱱᱟᱣᱟ ᱱᱟᱣᱟ ᱤᱼᱢᱮᱞ ᱛᱟᱹᱞᱤᱧ ᱢᱮᱱᱟᱜᱼᱟ ᱚᱱᱟ ᱤᱭᱟᱹ ᱧᱚᱜ ᱠᱟᱜᱼᱯᱮ ᱚᱱᱟ ᱨᱮᱠᱚ ᱵᱷᱮᱡᱟᱭ ᱢᱟ ᱟᱪᱪᱷᱟ ᱴᱷᱤᱠ ᱜᱮᱭᱟ ᱦᱳᱭ ᱛᱚᱵᱮ ᱢᱟ ᱤᱭᱟᱹ ᱜᱚᱢᱠᱮ ᱤᱭᱟᱹ ᱠᱚᱨᱟᱣ ᱠᱟᱸᱜᱼᱯᱮ ᱛᱤᱧ